ᱚᱲᱟᱜ ᱠᱷᱚᱱᱟᱜ ᱡᱟᱦᱟᱸ ᱥᱮᱫ ᱪᱟᱞᱟᱜ ᱨᱮᱭᱟᱜ ᱠᱟᱛᱷᱟ ᱡᱮᱠᱷᱚᱱ ᱜᱮᱵᱚᱱ ᱩᱭᱦᱟᱹᱨᱟ ᱛᱚᱠᱷᱚᱱ ᱜᱮ ᱯᱨᱚᱛᱷᱚᱢ ᱨᱮ ᱢᱚᱱᱮ ᱦᱳᱭᱳᱜᱼᱟ ᱡᱮ ᱥᱟᱜᱟᱲᱚᱢ ᱨᱮᱭᱟᱜ ᱵᱮᱵᱚᱥᱛᱷᱟ ᱩᱭᱦᱟᱹᱨ ᱦᱟᱹᱡᱩᱜᱼᱟ ᱢᱤᱫ ᱫᱤᱥᱚᱢ ᱠᱷᱚᱱᱟᱜ ᱟᱨ ᱢᱤᱫ ᱫᱤᱥᱚᱢ ᱛᱮ ᱪᱟᱞᱟᱜ ᱞᱟᱹᱜᱤᱫ ᱛᱮ ᱚᱸᱰᱮᱱᱟᱜ ᱥᱟᱜᱟᱲᱚᱢ ᱵᱮᱵᱚᱥᱛᱷᱟ ᱪᱮᱫ ᱞᱮᱠᱟᱱᱟ ᱢᱮᱱᱠᱷᱟᱱ ᱵᱷᱟᱨᱚᱛ ᱨᱮᱭᱟᱜ ᱥᱟᱜᱟᱲᱚᱢ ᱵᱮᱵᱚᱥᱛᱷᱟ ᱫᱚ ᱟᱹᱰᱤ ᱜᱮ ᱱᱟᱯᱟᱭ ᱜᱮᱭᱟ ᱢᱤᱫ ᱡᱟᱭᱜᱟ ᱠᱷᱚᱱ ᱪᱟᱞᱟᱜ ᱞᱟᱹᱜᱤᱫ ᱟᱨ ᱢᱤᱫ ᱡᱟᱭᱜᱟ ᱪᱟᱞᱟᱜ ᱞᱟᱹᱜᱤᱫ ᱟᱭᱢᱟ ᱜᱟᱱ ᱥᱟᱜᱟᱲᱚᱢ ᱵᱮᱵᱚᱥᱛᱷᱟ ᱢᱮᱱᱟᱜᱼᱟ ᱡᱮᱢᱚᱱ ᱫᱚ ᱦᱳᱭᱳᱜ ᱠᱟᱱᱟ ᱵᱟᱥ ᱴᱮᱠᱥᱤ ᱴᱳᱴᱳ ᱥᱮ ᱢᱚᱴᱚᱨ ᱵᱟᱭᱤᱠ ᱱᱤᱭᱟᱹ ᱪᱷᱟᱲᱟ ᱦᱚᱸ ᱥᱚᱦᱚᱨ ᱵᱟᱡᱟᱨ ᱨᱮ ᱫᱚ ᱧᱮᱞᱚᱜᱚᱜ ᱠᱟᱱᱟ ᱢᱮᱴᱴᱨᱳ ᱴᱨᱮᱹᱱ ᱥᱮ ᱩᱰᱟᱹᱱ ᱜᱟᱹᱰᱤ ᱠᱚᱦᱚᱸ ᱥᱟᱜᱟᱲᱚᱢ ᱵᱮᱵᱚᱛᱟ ᱵᱷᱟᱹᱜᱮ ᱠᱷᱟᱹᱛᱤᱨ ᱛᱮ ᱱᱤᱛ ᱚᱠᱛᱚ ᱨᱮ ᱢᱟᱹᱱᱢᱤ ᱠᱚᱣᱟᱜ ᱟᱹᱰᱤ ᱜᱮ ᱵᱷᱟᱜᱮ ᱦᱳᱭᱳᱜ ᱠᱟᱱᱟ ᱟᱭᱢᱟ ᱜᱟᱱ ᱡᱟᱭᱜᱟ ᱨᱮ ᱠᱟᱹᱢᱤ ᱞᱟᱹᱜᱤᱫ ᱛᱮ ᱡᱷᱚᱛᱚ ᱦᱚᱲ ᱢᱤᱫ ᱡᱟᱭᱜᱟ ᱠᱷᱚᱱᱟᱜ ᱟᱨ ᱢᱤᱫ ᱡᱟᱭᱟᱜᱟ ᱵᱚᱱ ᱫᱟᱲᱟᱱ ᱠᱟᱱᱟ ᱟᱹᱰᱤ ᱜᱮ ᱱᱟᱯᱟᱭ ᱦᱳᱭᱳᱜ ᱠᱟᱱᱟ ᱥᱳᱢᱳᱭ ᱚᱠᱛᱚ ᱨᱮ ᱵᱟᱥ ᱥᱮ ᱴᱮᱠᱥᱤ ᱥᱮ ᱢᱮᱴᱴᱨᱳ ᱥᱟᱵ ᱠᱟᱛᱮᱫ ᱠᱟᱹᱢᱤ ᱡᱟᱭᱜᱟ ᱨᱮᱵᱚ ᱯᱳᱪᱪᱷᱟᱣ ᱫᱟᱲᱮᱭᱟᱜ ᱠᱟᱱᱟ ᱥᱮ ᱠᱟᱹᱢᱤ ᱠᱷᱚᱱ ᱦᱚᱵᱚ ᱴᱷᱤᱠ ᱚᱠᱛᱚ ᱨᱮ ᱚᱲᱟᱜ ᱵᱚᱱ ᱥᱮᱴᱮᱨ ᱫᱟᱲᱮᱭᱟᱜ ᱠᱟᱱᱟ ᱛᱚ ᱡᱳᱜᱟᱡᱳᱜᱽ ᱵᱮᱵᱚᱥᱛᱷᱟ ᱟᱹᱰᱤ ᱜᱟᱱ ᱱᱟᱯᱟᱭ ᱠᱷᱟᱹᱛᱤᱨ ᱛᱮ ᱢᱤᱫ ᱡᱟᱭᱜᱟ ᱠᱷᱚᱱᱟᱜ ᱢᱤᱫ ᱡᱟᱭᱜᱟ ᱪᱟᱞᱟᱣ ᱚᱠᱛᱚ ᱨᱮ ᱟᱵᱚ ᱚᱠᱛᱚ ᱦᱚᱸ ᱢᱟ ᱡᱮᱢᱚᱱ ᱵᱟᱪᱞᱟᱜ ᱠᱟᱱ ᱛᱟᱵᱚᱱᱟ ᱛᱮᱢᱱᱤ ᱥᱳᱢᱚᱭ ᱨᱮᱭᱟᱜ ᱠᱟᱹᱢᱤ ᱥᱳᱢᱳᱭ ᱨᱮᱵᱚ ᱠᱟᱹᱢᱤ ᱫᱟᱲᱮᱭᱟᱜ ᱠᱟᱱᱟ ᱪᱮᱫᱟᱜ ᱥᱮ ᱥᱟᱜᱟᱲᱚᱢ ᱵᱮᱵᱚᱥᱛᱷᱟ ᱱᱚᱰᱮ ᱫᱚ ᱟᱹᱰᱤ ᱢᱚᱸᱡᱽ ᱱᱟᱯᱟᱭ ᱜᱮᱭᱟ ᱥᱟᱜᱟᱲᱚᱢ ᱵᱮᱵᱚᱥᱛᱷᱟ ᱪᱷᱟᱲᱟ ᱫᱚ ᱥᱮ ᱡᱳᱜᱟᱡᱳᱜᱽ ᱵᱮᱵᱚᱥᱛᱟ ᱵᱷᱟᱜᱮ ᱵᱟᱝ ᱛᱟᱦᱮᱸ ᱞᱮᱱ ᱠᱷᱟᱱ ᱟᱵᱚ ᱫᱚ ᱥᱳᱢᱚᱭ ᱨᱮᱭᱟᱜ ᱠᱟᱹᱢᱤ ᱥᱳᱢᱳᱭ ᱨᱮ ᱵᱟᱵᱚ ᱥᱟᱹᱛ ᱫᱟᱲᱮ ᱠᱮᱭᱟ ᱟᱨ ᱟᱵᱚᱣᱟᱜ ᱟᱵᱚᱣᱟᱜ ᱵᱷᱟᱜᱮ ᱞᱟᱹᱜᱤᱫ ᱛᱮ ᱵᱟᱵᱚ ᱞᱟᱦᱟ ᱫᱟᱲᱮ ᱠᱚᱜᱼᱟ ᱥᱟᱜᱟᱲᱚᱢ ᱵᱮᱵᱚᱥᱛᱟ ᱴᱷᱤᱠ ᱴᱷᱟᱠ ᱵᱮᱵᱚᱥ ᱢᱮᱱᱟᱜ ᱞᱟᱹᱜᱤᱫ ᱛᱮ ᱟᱹᱵᱩ ᱱᱤᱛ ᱚᱠᱛᱚ ᱨᱮ ᱟᱹᱰᱤ ᱥᱩᱵᱤᱫᱷᱟ ᱵᱚᱱ ᱧᱟᱢ ᱮᱫᱟ ᱚᱱᱟ ᱞᱟᱹᱜᱤᱫ ᱛᱤᱧ ᱞᱟᱹᱭᱟ ᱢᱟᱹᱱᱢᱤ ᱠᱚᱣᱟᱜ ᱫᱤᱱᱟᱹᱢ ᱦᱤᱞᱳᱜ ᱨᱮᱭᱟᱜ ᱠᱟᱹᱢᱤ ᱞᱟᱹᱜᱤᱫ ᱛᱮ ᱡᱤᱵᱚᱱ ᱠᱷᱟᱴᱟᱣ ᱠᱷᱟᱸᱰᱟᱣ ᱞᱟᱹᱜᱤᱫ ᱛᱮ ᱥᱟᱜᱟᱲᱚᱢ ᱵᱮᱵᱚᱥᱛᱷᱟ ᱨᱮᱭᱟᱜ ᱫᱟᱭ ᱥᱚᱦᱚᱡᱳᱜᱤᱛᱟ ᱥᱮ ᱜᱚᱲᱚ ᱥᱚᱯᱚᱦᱚᱫ ᱫᱚ ᱟᱹᱰᱤ ᱟᱴ ᱜᱮ ᱱᱟᱯᱟᱭ ᱜᱮᱭᱟ ᱟᱨ ᱱᱚᱶᱟ ᱱᱟᱯᱟᱭ ᱛᱟᱦᱮᱱ ᱠᱷᱟᱹᱛᱤᱨ ᱜᱮ ᱢᱤᱫ ᱡᱟᱭᱜᱟ ᱠᱷᱚᱱᱟ ᱟᱨ ᱢᱤᱫ ᱡᱟᱭᱜᱟ ᱨᱮ ᱥᱳᱢᱳᱭ ᱨᱮᱵᱚ ᱪᱟᱞᱟᱣ ᱫᱟᱲᱮᱭᱟᱜ ᱠᱟᱱᱟ ᱥᱮ ᱥᱳᱢᱚᱭ ᱨᱮᱵᱚ ᱠᱟᱹᱢᱤ ᱫᱟᱲᱮᱭᱟᱜ ᱠᱟᱱᱟ ᱟᱨ ᱠᱟᱹᱢᱤ ᱠᱷᱟᱹᱛᱤᱨ ᱛᱮᱜᱮ ᱟᱵᱚᱣᱟᱜ ᱱᱤᱡᱮᱨᱟᱜ ᱡᱮᱢᱚᱱ ᱵᱚ ᱠᱟᱹᱢᱤ ᱵᱩ ᱵᱷᱟᱹᱜᱤ ᱥᱮᱫ ᱵᱚ ᱵᱷᱟᱜᱮ ᱫᱟᱲᱮᱭᱟᱜ ᱠᱟᱱᱟ ᱚᱱᱠᱟ ᱞᱮᱠᱟ ᱜᱤ ᱱᱚᱶᱟ ᱫᱤᱥᱚᱢ ᱨᱮᱭᱟᱜ ᱵᱷᱟᱹᱜᱮ ᱦᱳᱭᱳᱜ ᱠᱟᱱᱟ ᱪᱮᱫᱟᱜ ᱥᱮ ᱢᱤᱫ ᱫᱤᱥᱚᱢ ᱨᱮᱭᱟᱜ ᱡᱤᱱᱤᱥ ᱡᱮᱢᱚᱱ ᱢᱤᱫ ᱫᱤᱥᱚᱢ ᱛᱮ ᱟᱨ ᱢᱤᱫ ᱫᱤᱥᱚᱢ ᱛᱮ ᱪᱟᱞᱟᱜ ᱠᱟᱱᱟ ᱟᱨ ᱮᱴᱟᱜ ᱫᱤᱥᱚᱢ ᱨᱮᱭᱟᱜ ᱡᱤᱱᱤᱥ ᱦᱚᱸ ᱱᱚᱰᱮ ᱜᱮ ᱦᱤᱡᱩᱜ ᱠᱟᱱᱟ ᱱᱚᱶᱟ ᱫᱤᱥᱚᱢ ᱛᱮ ᱚᱱᱠᱟ ᱜᱮ ᱟᱭᱢᱟ ᱨᱚᱠᱚᱢ ᱟᱭᱢᱟ ᱞᱮᱠᱟᱱ ᱫᱤᱥᱚᱢ ᱥᱟᱶᱛᱮ ᱥᱟᱜᱟᱲᱚᱢ ᱵᱮᱵᱚᱥᱛᱷᱟ ᱵᱷᱟᱹᱜᱤ ᱛᱟᱦᱮᱱ ᱠᱷᱟᱹᱛᱤᱨ ᱵᱮᱵᱽᱥᱟ ᱵᱟᱹᱱᱤᱡᱽᱡᱚ ᱞᱟᱹᱜᱤᱫ ᱥᱩᱵᱤᱫᱷᱟ ᱦᱚᱸ ᱟᱹᱰᱤ ᱟᱭᱢᱟ ᱜᱟᱱ ᱜᱮ ᱧᱟᱢᱚᱜ ᱠᱟᱱᱟ ᱥᱮ ᱚᱞᱚᱜ ᱯᱟᱲᱦᱟᱜ ᱞᱟᱹᱜᱤᱫ

ᱟᱭᱢᱟ ᱜᱟᱱ ᱦᱚᱲ ᱜᱮ ᱟᱹᱰᱤ ᱜᱚᱲᱚ ᱥᱚᱯᱚᱦᱚᱫ ᱵᱚᱱ ᱧᱟᱢ ᱮᱫᱟ ᱡᱟᱦᱟᱸᱭᱟᱜ ᱢᱚᱱ ᱠᱷᱩᱥᱤ ᱡᱟᱦᱟᱸ ᱡᱟᱭᱜᱟ ᱨᱮᱜᱮ ᱪᱟᱞᱟᱣ ᱠᱟᱛᱮᱫ ᱚᱞᱚᱜ ᱯᱟᱲᱦᱟᱣ ᱮ ᱥᱮᱬᱟ ᱫᱟᱲᱮᱭᱟᱜ ᱠᱟᱱᱟ ᱥᱮ ᱠᱟᱹᱢᱤ ᱠᱚᱦᱚᱸᱭ ᱥᱮᱬᱟ ᱫᱟᱲᱮᱭᱟᱜ ᱠᱟᱱᱟ ᱪᱮᱫ ᱫᱟᱲᱮᱭᱟᱜ ᱠᱟᱱᱟᱭ ᱢᱚᱸᱡᱽ ᱛᱮ ᱛᱚ ᱚᱱᱟ ᱞᱮᱠᱟᱛᱮ ᱢᱮᱱᱟ ᱥᱟᱜᱟᱲᱚᱢ ᱵᱮᱵᱚᱥᱛᱷᱟ ᱨᱮᱭᱟᱜ ᱚᱥᱟᱜᱟᱲᱚᱢ ᱨᱮᱭᱟᱜ ᱵᱮᱵᱚᱥᱛᱷᱟ ᱵᱷᱟᱨᱚᱛ ᱨᱟᱭᱟᱜ ᱥᱟᱜᱟᱲᱚᱢ ᱵᱮᱵᱚᱥᱛᱟ ᱫᱚ ᱟᱹᱰᱤ ᱱᱟᱯᱟᱭ ᱜᱮᱭᱟ ᱟᱨ ᱱᱟᱯᱟᱭ ᱠᱷᱟᱹᱛᱤᱨ ᱛᱮᱜᱮ ᱵᱷᱟᱨᱚᱛ ᱫᱤᱥᱚᱢ ᱱᱤᱛ ᱦᱚᱛᱮᱛᱮ ᱟᱹᱰᱤ ᱞᱟᱦᱟ ᱤᱫᱤᱜ ᱠᱟᱱᱟ